ᱤᱧᱟᱹᱜ ᱩᱭᱦᱟᱹᱨ ᱫᱚᱦᱚ ᱞᱮᱠᱟᱱᱜ ᱵᱟᱭᱤᱠ ᱪᱟᱹᱞᱩ ᱫᱚ ᱢᱤᱫ ᱚᱠᱛᱚ ᱜᱟᱛᱮ ᱠᱚ ᱥᱟᱶ ᱯᱟᱛᱟ ᱧᱮᱞ ᱞᱮ ᱪᱟᱞᱟᱜ ᱠᱟᱱ ᱚᱠᱛᱚ ᱨᱮᱭᱟᱜ ᱩᱱ ᱡᱚᱠᱷᱚᱱ ᱡᱚᱛᱚ ᱠᱚ ᱜᱟᱛᱮ ᱛᱮᱜᱮ ᱟᱞᱮ ᱞᱮ ᱪᱟᱞᱟᱜ ᱠᱟᱱᱟ ᱟᱨ ᱤᱧ ᱜᱮ ᱜᱟᱹᱲᱤᱧ ᱪᱟᱹᱞᱩ ᱞᱮᱜᱼᱟ ᱟᱨ ᱢᱤᱫᱴᱮᱱ ᱨᱟᱹᱥᱠᱟᱹ ᱛᱟᱦᱮᱸ ᱞᱮᱱᱟ ᱡᱮ ᱯᱟᱛᱟ ᱧᱮᱞ ᱞᱮ ᱪᱟᱞᱟᱜ ᱠᱟᱱᱟ ᱟᱨ ᱤᱧ ᱯᱩᱭᱞᱩ ᱯᱩᱭᱞᱩ ᱜᱮ ᱜᱟᱹᱲᱤᱧ ᱪᱟᱹᱞᱩᱭᱮᱜᱼᱟ ᱛᱟᱦᱮᱱ ᱤᱧ ᱦᱚᱸ ᱨᱟᱹᱥᱠᱟᱹᱧ ᱜᱮᱧ ᱵᱩᱡᱷᱟᱹᱣᱮᱜᱼᱟ ᱪᱮᱫᱟᱜ ᱥᱮ ᱜᱟᱛᱮ ᱠᱚ ᱠᱚ ᱞᱟᱹᱭ ᱤᱫᱤᱭᱟᱹᱧ ᱠᱟᱱᱟ ᱡᱮ ᱢᱮᱱᱛᱮᱫ ᱱᱚᱝᱠᱟ ᱪᱟᱹᱞᱩᱭ ᱢᱮ ᱵᱟᱹᱵᱩ ᱥᱮ ᱱᱚᱝᱠᱟ ᱪᱟᱹᱞᱩᱭ ᱢᱮ ᱱᱚᱝᱠᱟ ᱜᱤᱭᱟᱨ ᱞᱟᱜᱟᱣ ᱦᱩᱭᱩᱜᱼᱟ ᱟᱹᱪᱩᱨ ᱡᱚᱠᱷᱚᱱ ᱱᱚᱣᱟ ᱞᱟ ᱭᱤᱴ ᱪᱟᱹᱞᱩ ᱦᱩᱭᱩᱜᱼᱟ ᱟᱨ ᱦᱚᱲ ᱠᱚ ᱡᱩᱫᱤᱢ ᱯᱟᱨᱚᱢ ᱠᱚᱣᱟ ᱮᱱᱠᱷᱟᱱ ᱟᱠᱚᱣᱟᱜ ᱡᱚᱡᱚᱢ ᱯᱟᱥᱴᱟᱛᱮ ᱯᱟᱨᱚᱢ ᱠᱚᱢᱮ ᱱᱚᱣᱟ ᱠᱚ ᱠᱚ ᱞᱟᱹᱭ ᱤᱫᱭᱟᱹᱧ ᱛᱟᱦᱮᱸ ᱠᱟᱱᱟ ᱟᱨ ᱡᱚᱛᱚ ᱠᱤᱪᱷᱩ ᱜᱮ ᱚᱱᱠᱟ ᱞᱟᱹᱭ ᱞᱟᱹᱭᱛᱮ ᱟᱹᱰᱤ ᱜᱟᱱ ᱠᱚ ᱞᱟᱹᱭ ᱤᱫᱤᱧᱟ ᱫᱤᱧᱟ ᱟᱹᱰᱤ ᱨᱟᱹᱥᱠᱟᱹ ᱛᱮᱜᱮᱞᱮ ᱪᱟᱞᱟᱜ ᱠᱟᱱ ᱛᱟᱦᱮᱱᱟ ᱡᱚᱛᱚ ᱦᱚᱲ ᱜᱮ ᱟᱹᱰᱤ ᱡᱚᱛᱚ ᱦᱚᱲ ᱟᱨ ᱯᱟᱛᱟ ᱧᱮᱞ ᱠᱟᱛᱮ ᱚᱸᱰᱮ ᱦᱚᱸ ᱥᱮᱴᱮᱨᱱᱟᱞᱮ ᱟᱜᱮ ᱧᱮᱞ ᱵᱟᱲᱟ ᱠᱟᱛᱮ ᱟᱵᱟᱨ ᱚᱲᱟᱜ ᱛᱮᱞᱮ ᱨᱩᱭᱟᱹᱲ ᱦᱮᱡᱱᱟ ᱦᱮᱡ ᱟᱹᱞᱤᱧ ᱜᱮ ᱯᱩᱨᱟᱹ ᱪᱟᱞᱟᱣ ᱥᱚᱠᱚᱡ ᱦᱚᱸ ᱟᱹᱞᱤᱧ ᱜᱮᱞᱤᱧ ᱪᱟᱹᱞᱩ ᱠᱮᱜᱼᱟ ᱟᱨ ᱦᱮᱡ ᱡᱚᱠᱷᱚᱱ ᱦᱚᱸ ᱟᱹᱞᱤᱧ ᱜᱮᱞᱤᱧ ᱪᱟᱹᱞᱩ ᱠᱮᱜᱼᱟ ᱡᱚᱛᱚ ᱠᱚ ᱞᱟᱹᱭ ᱟᱹᱫᱤᱧᱟ ᱡᱮ ᱚᱠᱟ ᱞᱮᱠᱟ ᱜᱟᱹᱲᱤ ᱪᱟᱹᱞᱩᱭ ᱦᱩᱭᱩᱜᱼᱟ ᱢᱮᱱᱛᱮᱜ ᱚᱱᱟ ᱫᱚ ᱱᱚᱝᱠᱟ ᱪᱟᱹᱞᱩᱭᱢᱮ ᱱᱚᱣᱟ ᱫᱚ ᱱᱚᱝᱠᱟ ᱜᱤᱭᱟᱨ ᱞᱟᱜᱟᱣ ᱢᱮ ᱠᱞᱟᱪ ᱥᱟᱵ ᱢᱮ ᱱᱚᱣᱟ ᱫᱚ ᱠᱞᱟᱪ ᱠᱟᱱᱟ ᱚᱱᱟ ᱠᱚᱫᱚ ᱵᱨᱮᱠ